ᱦᱳᱭ ᱤᱧ ᱵᱷᱤᱰᱤᱭᱳ ᱠᱚᱱᱯᱷᱟᱨᱮᱱᱥ ᱤᱧ ᱮᱯ ᱥᱟᱨᱵᱷᱟᱨ ᱤᱧ ᱵᱮᱵᱚᱦᱟᱨ ᱟᱠᱟᱫᱼᱟ ᱟᱨ ᱢᱤᱴᱤᱝ ᱨᱮᱦᱚᱸᱧ ᱥᱮᱞᱮᱫ ᱟᱠᱟᱱᱟ ᱱᱚᱣᱟ ᱢᱤᱴᱤᱝ ᱨᱮ ᱥᱮᱞᱮᱫ ᱡᱚᱦᱚᱜ ᱥᱟᱺᱜᱤᱧ ᱨᱮᱱ ᱜᱟᱛᱮ ᱠᱚ ᱟᱨ ᱵᱟᱝ ᱟᱹᱰᱤ ᱜᱟᱱ ᱜᱚᱢᱠᱮ ᱠᱚ ᱥᱟᱞᱟᱜ ᱧᱟᱯᱟᱢ ᱦᱩᱭ ᱟᱠᱟᱱᱟ ᱱᱚᱣᱟ ᱢᱤᱴᱤᱝ ᱡᱚᱦᱚᱜ ᱯᱳᱭᱞᱳ ᱨᱮᱫᱚ ᱵᱚᱛᱚᱨ ᱵᱚᱛᱚᱨ ᱵᱩᱡᱷᱟᱹᱜ ᱛᱟᱦᱮᱸᱫᱼᱟ ᱟᱨ ᱛᱟᱭᱚᱢ ᱛᱮᱫᱚ ᱟᱹᱰᱤ ᱱᱟᱯᱟᱭ ᱵᱩᱡᱷᱟᱹᱜᱼᱟ ᱠᱤ ᱚᱲᱟᱜ ᱨᱮ ᱛᱟᱦᱮᱸ ᱛᱮᱜᱮ ᱥᱟᱱᱟᱢ ᱞᱮᱠᱟᱱᱟᱜ ᱠᱟᱛᱷᱟᱢ ᱵᱟᱲᱟᱭ ᱫᱟᱲᱮᱭᱟᱜᱼᱟ ᱟᱨ ᱚᱠᱟ ᱦᱚᱸ ᱵᱟᱝ ᱪᱟᱞᱟᱣ ᱛᱮᱜᱮ ᱡᱷᱚᱛᱚ ᱠᱟᱛᱷᱟᱢ ᱵᱩᱡᱷᱟᱹᱣ ᱫᱟᱲᱮᱭᱟᱜᱼᱟ ᱟᱨ ᱢᱤᱴᱤᱝ ᱚᱠᱛᱚ ᱨᱮ ᱟᱢᱟᱜ ᱡᱟᱦᱟᱸ ᱜᱮ ᱞᱟᱹᱠᱛᱤᱜᱼᱟ ᱞᱟᱹᱭ ᱨᱮᱭᱟᱜ ᱚᱱᱟ ᱦᱚᱸᱢ ᱞᱟᱹᱭ ᱫᱟᱲᱮᱭᱟᱜᱼᱟ ᱟᱨ ᱟᱠᱚ ᱦᱚᱸᱠᱚ ᱞᱟᱹᱭ ᱫᱟᱲᱮᱭᱟᱢᱟ ᱱᱚᱣᱟ ᱵᱷᱤᱰᱤᱭᱚ ᱠᱚᱱᱯᱷᱟᱨᱮᱱᱥᱤᱝ ᱮᱯ ᱛᱮ ᱠᱟᱛᱷᱟ ᱠᱟᱛᱮ ᱟᱹᱰᱤ ᱠᱩᱥᱤᱧ ᱵᱩᱡᱷᱟᱹᱣ ᱟᱠᱟᱜᱼᱟ ᱟᱨ ᱱᱚᱝᱠᱟ ᱜᱮ ᱟᱹᱰᱤ ᱰᱷᱮᱨ ᱜᱟᱛᱮ ᱠᱚ ᱥᱟᱞᱟᱜ ᱧᱟᱯᱟᱢ ᱦᱩᱭ ᱠᱟᱛᱮ ᱩᱱᱠᱩ ᱥᱟᱶ ᱵᱷᱤᱰᱤᱭᱳ ᱠᱚᱱᱯᱷᱟᱨᱮᱱᱥᱤᱝ ᱠᱚᱞᱛᱮ ᱠᱟᱛᱷᱟ ᱦᱩᱭ ᱟᱠᱟᱱᱟ ᱟᱨ ᱩᱱᱠᱩᱣᱟᱜ ᱵᱩᱜᱤ ᱵᱟᱹᱲᱤᱡ ᱥᱮ ᱚᱠᱟ ᱞᱮᱠᱟ ᱢᱮᱱᱟᱜ ᱠᱚᱣᱟ ᱚᱱᱟ ᱦᱚᱸ ᱚᱲᱟᱜ ᱨᱮ ᱛᱟᱦᱮᱸ ᱠᱟᱛᱮ ᱜᱮ ᱧᱮᱞ ᱫᱟᱲᱮᱭᱟᱠᱚᱣᱟ ᱟᱨ ᱱᱚᱣᱟ ᱠᱚ ᱤᱫᱤ ᱠᱟᱛᱮ ᱜᱮ ᱤᱧ ᱟᱹᱰᱤ ᱠᱩᱥᱤᱧ ᱵᱩᱡᱷᱟᱹᱣ ᱟᱠᱟᱜᱼᱟ